ᱱᱮᱛᱟᱨ ᱫᱚ ᱢᱳᱵᱟᱭᱤᱞ ᱫᱚ ᱟᱹᱰᱤ ᱟᱸᱴ ᱜᱮ ᱫᱚᱨᱠᱟᱨ ᱠᱟᱱᱟ ᱪᱮᱫᱟᱜ ᱥᱮ ᱯᱮᱲᱟ ᱠᱚ ᱡᱟᱦᱟᱸ ᱛᱤᱱᱟᱹᱜ ᱥᱟᱺᱜᱤᱧ ᱨᱮᱜᱮ ᱠᱚ ᱛᱟᱦᱮᱱ ᱚᱱᱟ ᱨᱚᱲ ᱵᱚᱞᱮ ᱨᱚᱲᱟᱢ ᱠᱷᱚᱵᱚᱨᱮᱢ ᱦᱟᱛᱟᱣ ᱛᱟᱠᱚᱣᱟ ᱛᱟᱦᱞᱮ ᱚᱱᱟᱜᱮ ᱟᱹᱰᱤ ᱥᱩᱵᱤᱫᱷᱟ ᱦᱩᱭᱩᱜ ᱠᱟᱱᱟ ᱡᱟᱦᱟᱸ ᱛᱤᱱᱟᱹᱜ ᱡᱷᱟᱹᱞ ᱨᱮᱜᱮᱭ ᱛᱟᱦᱮᱱ ᱠᱷᱚᱵᱚᱨ ᱫᱚᱢ ᱵᱟᱲᱟᱭ ᱫᱟᱲᱮᱭᱟᱜ ᱜᱮᱭᱟ ᱟᱨ ᱞᱟᱦᱟ ᱛᱮᱫᱚ ᱯᱷᱳᱱ ᱡᱳᱜᱟᱡᱳᱜᱽ ᱯᱷᱳᱱ ᱠᱚ ᱩᱱᱟᱹᱜ ᱵᱟᱝ ᱠᱚ ᱵᱮᱵᱚᱦᱟᱨᱮᱫ ᱛᱟᱦᱮᱱ ᱞᱟᱦᱟ ᱛᱮᱱ ᱦᱚᱲ ᱩᱱᱟᱹᱜ ᱵᱟᱝᱠᱚ ᱵᱟᱲᱟᱭ ᱫᱟᱲᱮᱭᱟᱜ ᱠᱟᱱ ᱛᱟᱦᱮᱱ ᱡᱟᱦᱟᱱ ᱡᱤᱱᱤᱥᱜᱮ ᱛᱟᱨᱯᱚᱨ ᱱᱚᱜᱼᱚᱭ ᱱᱮᱛᱟᱨ ᱫᱚ ᱡᱟᱦᱟᱸ ᱡᱟᱭᱜᱟ ᱵᱟᱢ ᱧᱮᱞ ᱠᱟᱫ ᱞᱳᱠᱳᱜᱮᱥᱮᱱ ᱧᱮᱞ ᱠᱟᱛᱮᱫ ᱜᱮᱢ ᱵᱚᱞᱮ ᱢᱳᱵᱟᱭᱤᱞ ᱛᱮᱜᱮ ᱡᱟᱦᱟᱸ ᱛᱤᱱᱟᱹᱜ ᱡᱷᱟᱹᱞ ᱜᱮᱢ ᱫᱟᱲᱟ ᱫᱟᱲᱮᱭᱟᱜ ᱠᱟᱱᱟ ᱚᱱᱟ ᱞᱟᱹᱜᱤᱫ ᱛᱮ ᱥᱩᱵᱤᱫᱷᱟ ᱛᱟᱨᱯᱚᱨᱮ ᱚᱱᱟᱜᱮ ᱠᱟᱹᱴᱤᱡ ᱠᱟᱹᱴᱤᱡ ᱱᱮᱛᱟᱨ ᱯᱟᱲᱦᱟᱣ ᱦᱚᱪᱚᱭᱮᱫ ᱠᱚᱣᱟ ᱠᱚ ᱠᱷᱟᱹᱞᱤ ᱢᱳᱵᱟᱭᱤᱞ ᱧᱮᱞ ᱠᱟᱛᱮᱫ ᱜᱮ ᱚᱱᱟ ᱨᱮᱜᱮ ᱠᱚ ᱥᱟᱨᱪ ᱫᱟ ᱚᱱᱟ ᱨᱮᱜᱮ ᱡᱚᱛᱚ ᱨᱚᱠᱚᱢᱟᱜ ᱠᱚ ᱧᱮᱞᱫᱟ ᱚᱱᱟ ᱛᱮᱜᱮ ᱠᱚ ᱯᱟᱲᱦᱟᱜ ᱠᱟᱱᱟ ᱛᱟᱨᱯᱚᱨᱮ ᱳᱭ ᱴᱤᱵᱷᱤ ᱠᱚᱠᱚ ᱧᱮᱞᱫᱟ ᱥᱮᱨᱮᱧ ᱠᱚ ᱢᱳᱵᱟᱭᱤᱞ ᱠᱚᱨᱮ ᱠᱚ ᱧᱮᱞᱫᱟ ᱮᱱᱮᱡᱼᱥᱮᱨᱮᱧ ᱡᱚᱛᱚᱜᱮ ᱵᱷᱟᱹᱜᱤ ᱜᱮ ᱥᱩᱵᱤᱫᱷᱟ ᱦᱩᱭᱩᱜ ᱠᱟᱱᱟ